ᱦᱮᱞᱳ ᱡᱚᱦᱟᱨ ᱜᱮ ᱦᱮᱸ ᱦᱳᱭ ᱤᱧ ᱫᱚ ᱱᱤᱭᱟᱹ ᱟᱵᱚᱦᱟᱣᱟ ᱫᱚᱯᱛᱚᱨ ᱨᱤᱱᱤᱡ ᱢᱮᱴᱨᱳᱞᱚᱡᱤᱥᱴ ᱠᱟᱹᱱᱟᱹᱧ ᱤᱧᱟᱹᱜ ᱧᱩᱛᱩᱢ ᱫᱚ ᱠᱟᱞᱤᱨᱟᱢ ᱦᱮᱢᱵᱨᱚᱢ ᱟᱪᱪᱷᱟ ᱟᱹᱰᱤ ᱱᱟᱯᱟᱭ ᱜᱮ ᱠᱩᱠᱞᱤ ᱜᱚᱢᱠᱮ ᱱᱤᱛᱳᱜ ᱢᱟ ᱟᱵᱚᱣᱟᱜ ᱱᱚᱜᱼᱚᱭ ᱯᱷᱟᱹᱜᱩᱱ ᱵᱚᱸᱜᱟ ᱢᱟ ᱱᱚᱝᱠᱟ ᱛᱟᱞᱟᱢᱟᱞᱟ ᱨᱮ ᱢᱮᱱᱟᱜᱼᱟ ᱱᱚᱜᱼᱚᱭ ᱟᱨ ᱠᱤᱪᱷᱩ ᱫᱤᱱ ᱠᱷᱟᱱ ᱜᱮ ᱱᱟᱦᱟᱜ ᱯᱷᱟᱹᱜᱩᱱ ᱵᱚᱸᱜᱟ ᱫᱚ ᱪᱟᱵᱟᱜᱼᱟ ᱱᱤᱭᱟᱹ ᱯᱚᱨᱮ ᱦᱤᱡᱩᱜ ᱠᱟᱱ ᱛᱟᱵᱚᱱᱟ ᱟᱵᱚᱱᱟᱜ ᱪᱟᱹᱛ ᱵᱟᱹᱭᱥᱟᱹᱠᱷ ᱟᱫᱚ ᱱᱤᱭᱟᱹ ᱨᱚᱵᱚᱝ ᱫᱚ ᱱᱤᱭᱟᱹ ᱡᱟᱦᱟᱸ ᱫᱚᱯᱛᱚᱨ ᱨᱮᱱᱟᱜ ᱨᱤᱯᱳᱴ ᱞᱮᱠᱟᱜᱮ ᱱᱤᱛᱳᱜ ᱫᱚ ᱟᱨ ᱢᱤᱫ ᱦᱟᱯᱛᱟ ᱥᱮ ᱯᱮ ᱢᱟᱦᱟ ᱞᱮᱠᱟ ᱜᱮ ᱛᱟᱦᱮᱱᱟ ᱟᱨ ᱤᱱᱟᱹ ᱛᱟᱭᱚᱢ ᱠᱷᱟᱱ ᱜᱮ ᱱᱟᱦᱟᱜ ᱵᱟᱹᱭ ᱵᱟᱹᱭ ᱛᱮ ᱱᱤᱭᱟᱹ ᱮᱞᱟᱝ ᱦᱚᱸ ᱚᱱᱠᱟ ᱛᱤᱠᱤᱱ ᱥᱮᱫ ᱫᱚ ᱚᱱᱠᱟ ᱪᱚᱞᱞᱤᱥ ᱰᱤᱜᱽᱨᱤ ᱟᱨ ᱤᱱᱟᱹ ᱵᱟᱝᱠᱷᱟᱱ ᱫᱚ ᱡᱚᱠᱷᱚᱱ ᱵᱟᱹᱭᱼᱵᱟᱹᱭᱛᱮ ᱦᱟᱱᱮ ᱤᱭᱟᱹ ᱥᱮᱫ ᱦᱤᱡᱩᱜᱼᱟ ᱵᱟᱹᱭᱥᱟᱹᱠᱷ ᱥᱮᱫ ᱪᱟᱞᱟᱜᱼᱟ ᱩᱱ ᱫᱚ ᱢᱟᱱᱮ ᱮᱞᱟᱝ ᱱᱤᱭᱟᱹ ᱫᱷᱟᱣ ᱫᱚ ᱡᱟᱦᱟᱸ ᱟᱞᱮᱭᱟᱜ ᱫᱚᱯᱛᱚᱨ ᱨᱮᱱᱟᱜ ᱡᱟᱦᱟᱸᱞᱮᱠᱟ ᱠᱷᱚᱵᱚᱨ ᱢᱮᱱᱟᱜᱼᱟ ᱤᱱᱟᱹ ᱞᱮᱠᱟᱛᱮᱫᱚ ᱚᱱᱠᱟ ᱯᱚᱸᱭᱛᱟᱞᱞᱤᱥ ᱰᱤᱜᱽᱨᱤ ᱥᱮ ᱯᱷᱳᱴᱤ ᱯᱷᱟᱭᱤᱵᱽ ᱰᱤᱜᱽᱨᱤ ᱥᱮᱫ ᱦᱚᱸ ᱪᱟᱞᱟᱣ ᱫᱟᱲᱮᱭᱟᱜᱼᱟ ᱟᱫᱚ ᱦᱩᱸ ᱟᱫᱚ ᱱᱤᱭᱟᱹ ᱡᱟᱦᱟᱸ ᱞᱚᱞᱚ ᱡᱚᱠᱷᱚᱱ ᱫᱚᱢᱮ ᱡᱟᱹᱥᱛᱤᱜᱼᱟ ᱩᱱᱫᱚ ᱟᱞᱮᱭᱟᱜ ᱫᱚᱯᱛᱚᱨ ᱠᱷᱚᱱ ᱜᱮ ᱚᱱᱠᱟ ᱤᱭᱟᱹ ᱡᱮᱢᱚᱱ ᱵᱞᱚᱠ ᱚᱱᱠᱟ ᱠᱚᱨᱮ ᱟᱵᱚᱦᱟᱣᱟ ᱫᱚᱯᱛᱚᱨ ᱠᱚᱨᱮ ᱟᱨ ᱵᱟᱝᱠᱷᱟᱱ ᱫᱚ ᱚᱱᱮ ᱯᱚᱧᱟᱪᱮᱛ ᱫᱚᱯᱛᱚᱨ ᱠᱚᱨᱮ ᱡᱷᱚᱛᱚ ᱫᱚᱯᱛᱚᱨ ᱠᱚᱨᱮ ᱫᱚ ᱟᱞᱮ ᱫᱚ ᱱᱟᱜ ᱠᱷᱚᱵᱚᱨ ᱫᱚᱞᱮ ᱥᱮᱴᱮᱨ ᱦᱚᱴᱚ ᱠᱟᱜᱼᱟ ᱡᱮ ᱱᱤᱝᱠᱟᱹᱱᱟᱜ ᱢᱟᱱᱮ ᱡᱟᱹᱥᱛᱤ ᱮᱞᱟᱝ ᱨᱮᱱᱟᱜ ᱢᱤᱫᱴᱟᱝ ᱚᱱᱠᱟ ᱦᱚᱭ ᱦᱤᱸᱥᱤᱫ ᱦᱤᱡᱩᱜ ᱠᱟᱱᱟ ᱟᱫᱚ ᱤᱱᱟᱹ ᱛᱮᱫᱚ ᱛᱟᱞᱦᱮ ᱟᱠᱚ ᱟᱠᱚᱣᱟᱜ ᱫᱚᱯᱛᱚᱨ ᱞᱮᱠᱟᱛᱮ ᱪᱮᱫᱞᱮᱠᱟᱱᱟᱜ ᱩᱱᱠᱩ ᱟᱠᱚ ᱞᱟᱹᱭᱟᱠᱚ ᱡᱮ ᱚᱯᱷᱤᱥ ᱠᱷᱚᱟᱜ ᱵᱚᱱᱫᱚ ᱛᱟᱦᱮᱱ ᱫᱚᱨᱠᱟᱨ ᱛᱟᱦᱮᱱ ᱫᱚᱨᱠᱟᱨ ᱥᱮ ᱤᱭᱟᱹ ᱠᱚ ᱤᱥᱠᱩᱞ ᱠᱚᱞᱮᱡᱽ ᱠᱷᱚᱱᱟᱜ ᱞᱟᱦᱟ ᱠᱷᱚᱱ ᱜᱮ ᱪᱷᱩᱴᱤ ᱛᱟᱦᱮᱱ ᱫᱚᱨᱠᱟᱨ ᱟᱫᱚ ᱚᱱᱟ ᱠᱚᱫᱚ ᱱᱟᱜ ᱟᱠᱚ ᱜᱮ ᱱᱟᱜ ᱚᱱᱟ ᱤᱭᱟᱹ ᱫᱚᱠᱚ ᱠᱚᱨᱟᱣᱟᱠᱚ ᱢᱮᱱᱠᱷᱟᱱ ᱱᱚᱣᱟ ᱤᱭᱟᱹ ᱠᱷᱚᱸᱡᱽ ᱠᱷᱚᱵᱚᱨ ᱫᱚ ᱱᱟᱜ ᱱᱚᱝᱠᱟ ᱜᱮ ᱢᱮᱱᱟᱜᱼᱟ ᱡᱮ ᱳᱭ ᱱᱤᱭᱟᱹ ᱵᱟᱹᱭᱥᱟᱹᱠᱷ ᱨᱮᱱᱟᱜ ᱯᱷᱮᱰᱟᱛ ᱠᱷᱚᱱ ᱜᱮ ᱯᱨᱟᱭ ᱱᱚᱣᱟ ᱞᱚᱞᱚ ᱫᱚ ᱮᱦᱚᱵᱚᱜ ᱞᱟᱹᱜᱤᱫᱚᱜ ᱠᱟᱱᱟ ᱟᱨᱠᱤ ᱦᱳᱭ ᱤᱭᱟᱹ ᱱᱚᱣᱟ ᱵᱟᱹᱭᱥᱟᱹᱠᱷ ᱨᱮᱱᱟᱜ ᱱᱤᱝᱠᱟᱹ ᱛᱟᱞᱟᱢᱟᱞᱟ ᱥᱮᱫ ᱨᱮ ᱱᱚᱣᱟ ᱢᱤᱫᱴᱟᱝ ᱚᱱᱠᱟ ᱨᱤᱯᱳᱨᱴ ᱨᱮ ᱧᱮᱞᱚᱜ ᱠᱟᱱ ᱛᱟᱞᱮᱭᱟ ᱡᱮ ᱱᱚᱝᱠᱟ ᱦᱚᱭ ᱦᱤᱸᱥᱤᱫ ᱦᱩᱭ ᱦᱚᱸ ᱫᱟᱲᱮᱭᱟᱜᱼᱟ ᱟᱫᱚ ᱚᱱᱟ ᱫᱚ ᱚᱱᱟ ᱤᱭᱟᱹ ᱥᱮᱫ ᱵᱟᱹᱭᱥᱟᱹᱠᱷ ᱨᱮᱱᱟᱜ ᱮᱠᱫᱚᱢ ᱯᱨᱟᱭ ᱢᱟᱱᱮ ᱵᱟᱜᱮ ᱛᱩᱨᱩᱭ ᱵᱟᱠᱷᱟᱱ ᱵᱟᱜᱮ ᱢᱚᱬᱮ ᱚᱱᱠᱟ ᱥᱮᱫ ᱚᱱᱟ ᱢᱟᱹᱦᱤᱛ ᱥᱮᱫ ᱨᱮᱜᱮ ᱚᱱᱠᱟ ᱦᱩᱭ ᱫᱟᱲᱮᱭᱟᱜᱼᱟ ᱱᱤᱭᱟᱹ ᱦᱚᱭ ᱦᱤᱸᱥᱤᱫ ᱫᱚ ᱟᱫᱚ ᱦᱚᱭ ᱫᱟᱜ ᱚᱱᱠᱟ ᱦᱩᱭ ᱫᱟᱲᱭᱟᱜᱼᱟ ᱟᱫᱚ ᱱᱤᱛᱳᱜ ᱦᱚᱸ ᱱᱟᱜ ᱚᱱᱟ ᱟᱞᱮᱭᱟᱜ ᱚᱱᱟ ᱫᱚᱯᱛᱚᱨ ᱠᱷᱚᱱ ᱪᱮᱫ ᱞᱮᱠᱟᱱᱟᱜ ᱚᱠᱟ ᱧᱩᱛᱩᱢ ᱛᱮ ᱦᱤᱡᱩᱜᱼᱟ ᱚᱱᱟ ᱫᱚ ᱟᱹᱣᱨᱤ ᱞᱮ ᱜᱚᱴᱟᱭᱟ ᱛᱚᱵᱮ ᱚᱱᱟ ᱦᱮᱡ ᱞᱮᱱᱠᱷᱟᱱ ᱫᱚ ᱚᱱᱠᱟᱞᱮ ᱩᱪᱷᱟᱹᱱ ᱫᱚᱞᱮ ᱩᱪᱷᱟᱹᱱᱟ ᱛᱚᱵᱮ ᱱᱚᱝᱠᱟ ᱵᱟᱰᱟᱭ ᱠᱟᱜ ᱢᱮ ᱡᱮ ᱱᱚᱝᱟ ᱤᱭᱟᱹ ᱨᱮᱱᱟᱜ ᱢᱟᱱᱮ ᱵᱟᱹᱭᱥᱟᱹᱠᱷ ᱨᱮᱱᱟᱜ ᱚᱱᱠᱟ ᱵᱟᱜᱮ ᱢᱚᱬᱮ ᱵᱟᱠᱷᱟᱱ ᱫᱚ ᱵᱟᱜᱮ ᱛᱩᱨᱩᱭ ᱚᱱᱠᱟ ᱢᱟᱹᱦᱤᱛ ᱥᱮᱫ ᱨᱮᱫᱚ ᱚᱱᱠᱟ ᱦᱚᱭ ᱦᱤᱸᱥᱤᱫ ᱨᱮᱱᱟᱜ ᱢᱤᱫᱴᱟᱝ ᱤᱭᱟᱹ ᱢᱮᱱᱟᱜᱼᱟ ᱟᱫᱚ ᱱᱚᱣᱟ ᱦᱚᱭ ᱦᱤᱸᱥᱤᱫ ᱫᱚ ᱵᱤᱥᱮᱥ ᱠᱟᱭᱛᱮ ᱱᱚᱝᱠᱟ ᱫᱤᱜᱷᱟ ᱛᱟᱨᱯᱚᱨᱮ ᱚᱱᱮ ᱤᱭᱟᱹ ᱥᱮᱫ ᱴᱚᱴᱷᱟ ᱚᱱᱟ ᱫᱚᱨᱭᱟ ᱴᱚᱴᱷᱟ ᱠᱚᱨᱮ ᱥᱮᱫ ᱫᱚ ᱚᱱᱟ ᱡᱟᱹᱥᱛᱤ ᱠᱟᱨᱛᱮ ᱚᱱᱟ ᱤᱭᱟᱹ ᱛᱮᱫ ᱫᱚ ᱚᱱᱟ ᱨᱮᱱᱟᱜ ᱚᱨᱥᱚᱝ ᱛᱮᱫ ᱫᱚ ᱵᱟᱹᱲᱛᱤ ᱧᱮᱞᱚᱜᱚᱜᱼᱟ ᱚᱱᱟᱛᱮ ᱩᱱᱠᱩᱣᱟᱜ ᱚᱱᱟ ᱨᱮᱫᱚ ᱩᱱᱠᱩ ᱡᱟᱦᱟᱸᱭ ᱠᱚ ᱢᱮᱱᱟᱜ ᱠᱚᱣᱟ ᱩᱱᱠᱩ ᱠᱚ ᱚᱱᱛᱮ ᱨᱮᱱ ᱚᱱᱟ ᱯᱳᱣᱨᱳᱥᱚᱵᱷᱟ ᱟᱨ ᱵᱟᱝᱠᱷᱟᱱ ᱫᱚ ᱯᱚᱧᱪᱟᱭᱮᱛ ᱚᱱᱟ ᱨᱮᱫᱚ ᱯᱳᱭᱞᱳ ᱨᱮᱜᱮ ᱟᱞᱮ ᱫᱚ ᱠᱷᱚᱵᱚᱨ ᱫᱚᱞᱮ ᱥᱮᱴᱮᱨ ᱫᱚᱞᱮ ᱥᱮᱴᱮᱨ ᱦᱚᱴᱚᱣᱟᱠᱟᱫᱟ ᱡᱮ ᱱᱤᱝᱠᱟᱹᱱᱟᱜ ᱦᱤᱡᱩᱜ ᱠᱟᱱᱟ ᱱᱟ ᱟᱫᱚ ᱱᱤᱭᱟᱹ ᱚᱱᱠᱟ ᱵᱟᱰᱟᱭ ᱠᱟᱜ ᱢᱮ ᱟᱫᱚ ᱱᱚᱣᱟ ᱨᱮᱱᱟᱜ ᱚᱨᱥᱚᱝ ᱫᱚ ᱠᱟᱹᱴᱤᱡ ᱫᱚ ᱵᱷᱤᱛᱤᱨ ᱵᱷᱤᱛᱤᱨ ᱪᱟᱞᱟᱣ ᱛᱮᱫᱚ ᱚᱱᱟ ᱡᱟᱦᱟᱸ ᱦᱚᱭ ᱦᱤᱥᱤᱫ ᱨᱮᱱᱟᱜ ᱫᱚ ᱚᱱᱟ ᱫᱟᱲᱮ ᱛᱮᱫ ᱫᱚ ᱠᱟᱹᱴᱤᱡ ᱠᱚᱢᱚᱜᱼᱟ ᱤᱱᱟᱹ ᱛᱟᱭᱚᱢ ᱦᱟᱱᱟ ᱵᱷᱤᱛᱤᱨ ᱥᱮᱫ ᱫᱚ ᱪᱟᱞᱟᱣ ᱞᱮᱱᱠᱷᱟᱱ ᱵᱟᱹᱭ ᱵᱟᱹᱭᱛᱮ ᱚᱱᱟ ᱤᱭᱟᱹ ᱫᱚ ᱚᱱᱟ ᱦᱚᱭ ᱨᱮᱱᱟᱜ ᱢᱤᱫᱴᱟᱝ ᱜᱚᱛᱤᱵᱮᱜᱽ ᱥᱮ ᱚᱱᱟ ᱤᱭᱟᱹ ᱛᱮᱫ ᱫᱚ ᱠᱚᱢᱚᱜᱼᱟ ᱟᱨᱠᱤ ᱱᱚᱜᱼᱚᱭ ᱱᱤᱭᱟᱹ ᱤᱭᱟᱹ ᱦᱚᱭ ᱵᱟᱱᱰᱳ ᱡᱚᱠᱷᱚᱱ ᱦᱤᱡᱩᱜᱼᱟ ᱛᱚᱠᱷᱚᱱ ᱫᱚ ᱟᱞᱮᱭᱟᱜ ᱫᱚᱯᱛᱚᱨ ᱠᱷᱚᱱ ᱜᱮ ᱨᱮᱰᱤᱭᱳ ᱛᱟᱨᱯᱚᱨᱮ ᱱᱚᱜᱼᱚᱭ ᱡᱮ ᱟᱯᱮ ᱥᱟᱶᱞᱮ ᱱᱚᱜᱼᱚᱭ ᱱᱚᱝᱠᱟ ᱞᱮ ᱨᱚᱲ ᱠᱟᱱᱟ ᱚᱱᱠᱟ ᱜᱮ ᱟᱭᱢᱟ ᱞᱮᱠᱟᱱ ᱠᱷᱚᱵᱚᱨ ᱪᱮᱱᱮᱞ ᱥᱟᱶᱜᱮ ᱟᱞᱮ ᱫᱚᱞᱮ ᱢᱳᱴᱟᱢᱩᱴᱤ ᱯᱷᱳᱱᱛᱮ ᱛᱟᱨᱯᱚᱨᱮ ᱱᱚᱠᱟ ᱤᱭᱟᱹ ᱛᱟᱞᱟᱛᱮᱦᱚᱸ ᱢᱮᱥᱮᱡᱽ ᱛᱟᱞᱟᱛᱮᱦᱚᱸ ᱞᱮ ᱵᱟᱰᱟᱭ ᱦᱚᱪᱚ ᱠᱚᱣᱟ ᱡᱮ ᱡᱟᱦᱟᱸᱭ ᱡᱟᱦᱟᱸᱭ ᱦᱚᱲ ᱠᱚ ᱫᱚᱨᱭᱟ ᱥᱩᱨ ᱥᱩᱯᱩᱨ ᱠᱚᱨᱮ ᱠᱚ ᱛᱟᱦᱮᱱᱟᱠᱚ ᱩᱱᱠᱩ ᱠᱚ ᱤᱱᱟᱹ ᱚᱠᱛᱚ ᱫᱚ ᱡᱮᱱᱚ ᱦᱟᱠᱳ ᱥᱟᱵ ᱟᱨ ᱵᱟᱝᱠᱷᱟᱱ ᱫᱚ ᱚᱱᱠᱟᱱᱟᱜ ᱡᱟᱦᱟᱱ ᱤᱭᱟᱹ ᱛᱮ ᱞᱟᱹᱣᱠᱟᱹ ᱠᱚᱨᱮᱛᱮ ᱫᱟᱬᱟᱱ ᱠᱚ ᱟᱞᱚ ᱠᱚ ᱪᱟᱞᱟᱜ ᱢᱟᱠᱚ ᱛᱟᱨᱯᱚᱨᱮ ᱫᱚᱨᱭᱟ ᱥᱩᱨ ᱥᱩᱨ ᱠᱚᱨᱮᱱᱟᱜ ᱡᱟᱦᱟᱸᱭ ᱠᱚᱫᱚ ᱦᱚᱨ ᱠᱚᱣᱟᱜ ᱫᱚ ᱚᱱᱠᱟ ᱠᱩᱸᱵᱟᱹ ᱚᱲᱟᱜ ᱠᱚ ᱢᱮᱱᱟᱜ ᱛᱟᱠᱚ ᱩᱱᱠᱩ ᱫᱚ ᱡᱟᱱᱤᱡ ᱩᱱ ᱚᱠᱛᱚ ᱫᱚ ᱚᱱᱟ ᱦᱚᱭ ᱦᱤᱸᱥᱤᱫ ᱚᱠᱛᱚ ᱫᱚ ᱡᱮᱱᱚ ᱚᱸᱰᱮ ᱠᱷᱚᱱ ᱫᱚᱠᱚ ᱥᱟᱦᱟᱜ ᱢᱟᱠᱚ ᱡᱟᱛᱮ ᱡᱟᱦᱟᱱ ᱚᱱᱠᱟ ᱵᱞᱚᱠ ᱚᱯᱷᱤᱥ ᱵᱟᱝᱠᱷᱟᱱ ᱡᱟᱦᱟᱱ ᱚᱧᱪᱚᱞ ᱚᱯᱷᱤᱥ ᱮᱢᱟᱱ ᱠᱚᱨᱮᱱᱟᱜ ᱡᱟᱦᱟᱸ ᱚᱱᱟ ᱤᱭᱟᱹ ᱨᱮ ᱡᱟᱦᱟᱸ ᱚᱱᱠᱟ ᱫᱚᱯᱛᱚᱨ ᱠᱚᱨᱮ ᱡᱟᱦᱟᱸ ᱨᱮᱜᱮ ᱩᱱᱠᱩ ᱟᱠᱚᱣᱟᱜ ᱡᱤᱨᱟᱹᱣ ᱠᱚ ᱠᱚᱨᱟᱣ ᱢᱟ ᱡᱟᱛᱮ ᱚᱱᱟ ᱚᱠᱛᱚ ᱨᱮ ᱚᱱᱟ ᱯᱟᱨᱚᱢ ᱠᱟᱛᱮᱫ ᱜᱮ ᱡᱮᱱᱚ ᱟᱠᱚ ᱚᱲᱟᱜ ᱠᱚᱨᱮ ᱠᱚ ᱥᱮᱴᱨᱚᱜ ᱢᱟ ᱵᱟᱝᱠᱷᱟᱱ ᱫᱚ ᱤᱱᱟᱹ ᱨᱮᱫᱚ ᱡᱟᱦᱟᱱ ᱱᱩᱱᱟᱹᱜ ᱥᱯᱤᱰᱛᱮ ᱥᱮ ᱩᱱᱟᱹᱜ ᱞᱚᱜᱚᱱ ᱛᱮ ᱱᱚᱣᱟ ᱦᱚᱭ ᱦᱤᱸᱥᱤᱫ ᱠᱚ ᱦᱤᱡᱩᱜᱼᱟ ᱡᱮ ᱩᱱ ᱚᱠᱛᱚ ᱫᱚ ᱡᱟᱦᱟᱱ ᱚᱱᱟ ᱫᱚ ᱴᱟᱦᱨᱟᱣ ᱵᱟᱝ ᱜᱟᱱᱚᱜᱼᱟ ᱟᱨᱠᱤ

ᱡᱚᱦᱟᱨ ᱜᱮ ᱦᱩᱸ